ᱦᱮᱸ ᱚᱱᱟ ᱡᱟᱦᱟᱸ ᱨᱟᱪᱟ ᱥᱟᱶ ᱵᱮᱸᱜᱟᱲ ᱵᱮᱞᱟᱹᱛᱤ ᱠᱚᱯᱤ ᱯᱮᱸᱭᱟᱡᱽ ᱡᱮᱠᱳᱱᱳ ᱢᱟᱞᱦᱟᱱ ᱚᱱᱟ ᱵᱟᱫᱟᱞ ᱞᱮ ᱤᱫᱤᱭᱟ ᱵᱟᱡᱟᱨ ᱦᱚᱸ ᱮᱠᱴᱩᱠᱩ ᱫᱚ ᱫᱚᱢᱮ ᱥᱟᱺᱜᱤᱧ ᱧᱚᱜ ᱜᱮᱛᱟᱞᱮᱭᱟ ᱟᱫᱚ ᱵᱟᱡᱟᱨ ᱥᱮᱱ ᱠᱟᱛᱮ ᱦᱚᱸ ᱡᱟᱦᱟᱞᱮ ᱟᱹᱠᱷᱨᱤᱧᱟ ᱚᱱᱟ ᱦᱚᱸ ᱜᱚᱱᱚᱝ ᱫᱚ ᱥᱩᱵᱤᱛᱟ ᱫᱚ ᱵᱟᱝᱞᱮ ᱧᱟᱢᱟ ᱡᱟᱦᱟᱸ ᱨᱮᱴ ᱪᱟᱞᱩᱜ ᱠᱟᱱᱟ ᱚᱱᱟ ᱠᱷᱚᱡ ᱦᱚᱸ ᱫᱚᱢᱮ ᱠᱚᱢ ᱟᱫᱚ ᱩᱱᱥᱟ ᱜᱤᱧ ᱠᱷᱚᱡ ᱨᱩᱣᱟᱹᱲ ᱟ ᱜᱩ ᱦᱚᱸᱛᱚ ᱵᱟᱝ ᱡᱩᱛᱚᱜ ᱠᱟᱱᱟ ᱟᱫᱚ ᱩᱱᱡᱚᱠᱷᱟᱡ ᱫᱚ ᱫᱟᱭᱮ ᱯᱟᱭᱮ ᱚᱱᱠᱟᱜᱮ ᱮᱢ ᱚᱴᱚᱣᱟᱫ ᱠᱚᱜᱮ ᱟᱨ ᱞᱮ ᱦᱤᱡᱩᱜᱼᱟ ᱛᱚ ᱦᱮᱡ ᱠᱟᱛᱮ ᱡᱟᱦᱟᱱᱟᱜ ᱵᱚ ᱚᱱᱟᱛᱮᱢ ᱤᱭᱟᱹᱭᱟ ᱟᱛᱳ ᱚᱲᱟᱜ ᱨᱮᱫᱚ ᱚᱱᱟ ᱛᱚ ᱚᱱᱟ ᱯᱚᱭᱥᱟ ᱛᱮᱫᱚ ᱪᱮᱫ ᱜᱮ ᱵᱟᱝ ᱦᱩᱭᱩᱜᱼᱟ ᱵᱟᱥ